ᱡᱚᱦᱟᱨ ᱜᱮ ᱦᱮᱸ ᱤᱧᱟᱹᱜ ᱧᱩᱛᱩᱢ ᱫᱚ ᱞᱚᱪᱷᱢᱤ ᱥᱚᱨᱮᱱ ᱟᱹᱞᱤᱧ ᱟᱹᱵᱤᱱ ᱴᱷᱮᱱ ᱠᱷᱚᱱ ᱪᱟ ᱥᱴᱚᱞ ᱫᱚᱠᱟᱱ ᱞᱤᱧ ᱟᱹᱜᱩᱭᱟ ᱟᱞᱮᱭᱟᱜ ᱱᱚᱸᱰᱮ ᱟᱞᱮ ᱱᱚᱸᱰᱮ ᱵᱟᱯᱞᱟᱜ ᱞᱟᱹᱜᱤᱫ ᱟᱞᱮ ᱛᱚ ᱚᱱᱟᱨᱮᱜᱮ ᱥᱟᱺᱜᱤᱧ ᱠᱷᱚᱱᱜᱮ ᱟᱹᱜᱩᱭ ᱞᱟᱹᱜᱤᱫ ᱟᱞᱮ ᱛᱚ ᱟᱹᱵᱤᱱ ᱪᱮᱫ ᱞᱮᱠᱟᱱ ᱪᱟ ᱵᱤᱱ ᱵᱮᱱᱟᱭᱟ ᱟᱹᱞᱤᱧ ᱫᱚ ᱥᱟᱠᱟᱢ ᱪᱟ ᱞᱤᱧ ᱠᱷᱚᱡᱚᱜ ᱠᱟᱱᱟ

ᱥᱟᱠᱟᱢ ᱵᱟᱞᱟ ᱪᱟ ᱞᱤᱧ ᱠᱷᱚᱡᱚᱜ ᱠᱟᱱᱟ ᱚᱱᱟᱵᱤᱱ ᱞᱟᱜᱟᱣ ᱫᱟᱲᱮᱭᱟᱜᱼᱟ ᱦᱳᱭᱛᱳ ᱤᱱᱟᱹᱠᱷᱟᱱ ᱟᱹᱵᱤᱱ ᱰᱮᱹᱴ ᱞᱤᱧ ᱞᱟᱹᱭ ᱟᱹᱵᱤᱱ ᱠᱟᱱᱟ

ᱱᱚᱵᱷᱮᱢᱵᱚᱨ ᱫᱩᱦᱟᱡᱟᱨ ᱪᱚᱵᱵᱤᱥ ᱢᱟᱱᱮ ᱜᱟᱯᱟ ᱢᱮᱭᱟᱝ ᱜᱮ ᱦᱟᱸᱜ ᱦᱳᱭ ᱟᱹᱵᱤᱱ ᱩᱱ ᱦᱤᱞᱳᱜ ᱢᱟᱲᱟᱝ ᱨᱮ ᱞᱟᱜᱟᱣ ᱦᱚᱪᱚ ᱠᱟᱠᱚ ᱵᱤᱱ ᱱᱚᱸᱰᱮ ᱦᱚᱸ ᱟᱹᱵᱤᱱ ᱫᱚ ᱟᱹᱵᱤᱱ ᱫᱚ ᱪᱟᱨ ᱵᱟᱡᱮ ᱢᱟᱲᱟᱝ ᱨᱮ ᱞᱟᱜᱟᱣ ᱠᱟᱜ ᱵᱤᱱ ᱥᱮ ᱟᱫᱚ ᱵᱟᱝᱜᱮ ᱩᱱ ᱦᱤᱞᱳᱜ ᱜᱮ ᱩᱱ ᱦᱤᱞᱳᱜ ᱜᱮ ᱯᱮᱦᱞᱟ ᱫᱤᱱ ᱫᱚ ᱦᱳᱭ ᱟᱨ ᱤᱭᱟᱹ ᱚᱱᱟ ᱨᱮᱱᱟᱜ ᱚᱱᱟ ᱨᱮᱱᱟᱜ ᱨᱮᱹᱴ ᱫᱚ ᱛᱤᱱᱟᱹᱜ ᱫᱟᱢ ᱫᱚ ᱛᱤᱱᱟᱹᱜ

ᱩᱱᱟᱹᱜ ᱵᱤᱱ ᱞᱟᱹᱭᱮᱫ ᱫᱚ ᱠᱟ ᱡ ᱵᱟᱹᱵᱤᱱ ᱠᱚᱢ ᱫᱟᱲᱮᱭᱟᱜᱼᱟ ᱦᱳᱭᱛᱳ ᱦᱳᱭᱛᱳ ᱛᱚᱵᱮ ᱟᱲᱦᱟᱭ ᱦᱟᱡᱟᱨ ᱢᱟᱱᱮ ᱫᱚᱢᱮ ᱰᱷᱮᱨᱚᱜ ᱠᱟᱱᱟ ᱥᱮ ᱦᱳᱭᱛᱳ ᱴᱷᱤᱠᱜᱮᱭᱟ ᱛᱚᱵᱮ ᱟᱹᱜᱩ ᱠᱟᱜ ᱵᱤᱱ ᱱᱟᱜ ᱩᱱ ᱡᱚᱠᱷᱚᱱ